ᱤᱧᱟᱹᱜ ᱥᱩᱨ ᱥᱩᱯᱩᱨ ᱴᱚᱴᱷᱟ ᱫᱚ ᱥᱟᱶᱟᱨ ᱫᱚᱦᱚ ᱞᱟᱹᱜᱤᱫ ᱟᱭᱢᱟ ᱨᱚᱠᱚᱢ ᱵᱚᱱᱫᱮᱡ ᱤᱧ ᱦᱟᱛᱟᱣᱟ ᱡᱮᱢᱚᱱ ᱠᱤ ᱱᱚᱣᱟ ᱥᱩᱨᱥᱩᱯᱩᱨ ᱡᱟᱭᱜᱟ ᱨᱮ ᱞᱟᱴᱟ ᱯᱟᱴᱟ ᱠᱚ ᱡᱟᱛᱮ ᱵᱟᱝ ᱛᱟᱦᱮᱱ ᱢᱟ ᱚᱱᱟ ᱠᱚ ᱜᱮᱫ ᱥᱟᱯᱷᱟ ᱠᱟᱛᱮ ᱤᱧ ᱫᱚᱦᱚᱭᱟ ᱟᱨ ᱡᱟᱦᱟᱸᱱᱟᱜ ᱨᱟᱹᱯᱩᱫ ᱡᱤᱱᱤᱥ ᱠᱚᱨᱮ ᱡᱟᱛᱮ ᱫᱟᱜ ᱠᱚ ᱵᱟᱝ ᱛᱚᱵᱷᱟᱜ ᱢᱟ ᱥᱮ ᱛᱚᱵᱷᱟᱣ ᱛᱟᱦᱮᱱ ᱢᱟ ᱚᱱᱟ ᱠᱚᱦᱚᱸ ᱧᱮᱞ ᱥᱟᱢᱴᱟᱣ ᱠᱟᱜ ᱟᱹᱧ ᱪᱮᱫᱟᱜ ᱥᱮ ᱵᱟᱝ ᱡᱷᱩᱲ ᱡᱷᱟᱲ ᱠᱚ ᱛᱟᱦᱮᱸ ᱞᱮᱱ ᱠᱷᱟᱱ ᱚᱱᱟ ᱠᱚᱨᱮᱫ ᱵᱤᱧ ᱠᱚ ᱵᱟᱥᱟᱜᱼᱟ ᱥᱮ ᱫᱟᱜ ᱠᱚᱦᱚᱸ ᱦᱟᱰᱮ ᱱᱟᱰᱮ ᱟᱹᱰᱤ ᱫᱤᱱ ᱫᱷᱚᱨᱮ ᱛᱚᱵᱷᱟ ᱛᱟᱦᱮᱸ ᱞᱮᱱ ᱠᱷᱟᱱ ᱥᱤᱠᱲᱤᱡ ᱠᱚᱦᱚᱸ ᱠᱚ ᱡᱟᱢᱚᱜᱼᱟ ᱟᱨ ᱚᱱᱟ ᱠᱚ ᱠᱷᱟᱹᱛᱤᱨ ᱛᱮ ᱟᱵᱚᱣᱟᱜ ᱟᱹᱰᱤ ᱨᱚᱠᱚᱢ ᱨᱳᱜ ᱟᱡᱟᱨ ᱦᱚᱸ ᱦᱩᱭ ᱫᱟᱲᱮ ᱟᱛᱟ ᱵᱚᱱᱟ ᱟᱥᱮ ᱯᱟᱥᱮ ᱥᱮ ᱥᱩᱨ ᱥᱩᱯᱩᱨ ᱡᱟᱭᱜᱟ ᱠᱚ ᱯᱷᱟᱨᱪᱟ ᱯᱷᱟᱹᱨᱪᱤ ᱫᱚᱦᱚ ᱥᱟᱝ ᱥᱟᱝᱛᱮ ᱚᱲᱟᱜ ᱫᱩᱭᱟᱹᱨ ᱠᱚᱦᱚᱸ ᱥᱮ ᱚᱲᱟᱜ ᱨᱮᱱᱟᱜ ᱫᱷᱟᱨᱮ ᱯᱟᱥ ᱦᱚᱸ ᱯᱷᱟᱨᱪᱟ ᱯᱷᱟᱹᱨᱪᱤ ᱫᱚᱦᱚᱸ ᱫᱚ ᱞᱟᱜᱟᱜ ᱛᱟᱵᱚᱱᱟ ᱡᱮᱢᱚᱱ ᱚᱲᱟᱜ ᱠᱚᱦᱚᱸ ᱯᱷᱤᱱᱟᱭᱤᱞ ᱛᱮ ᱡᱚᱫ ᱯᱷᱟᱨᱪᱟ ᱟᱹᱨᱩᱵ ᱯᱷᱟᱨᱪᱟ ᱟᱨ ᱡᱟᱛᱮ ᱥᱤᱠᱲᱤᱡ ᱠᱚᱦᱚᱸ ᱵᱟᱝ ᱠᱚ ᱦᱩᱭᱩᱜ ᱢᱟ ᱚᱱᱟ ᱠᱷᱟᱹᱛᱤᱨ ᱛᱮ ᱡᱟᱦᱟᱸ ᱥᱤᱠᱲᱤᱡ ᱜᱚᱡ ᱨᱟᱱ ᱠᱚ ᱧᱟᱢᱚᱜᱼᱟ ᱚᱱᱟ ᱮᱥᱯᱮᱨᱮ ᱠᱚ ᱢᱟᱡᱷᱮ ᱢᱚᱫᱫᱷᱮ ᱜᱮ ᱮᱢ ᱵᱟᱲᱟ ᱦᱩᱭᱩᱜᱼᱟ